ᱤᱧᱟᱹᱜ ᱴᱚᱴᱷᱟ ᱨᱮ ᱱᱚᱝᱠᱟ ᱢᱤᱫ ᱵᱟᱹᱲᱤᱡ ᱦᱩᱭ ᱠᱟᱱᱟ ᱡᱮ ᱢᱤᱫᱴᱟᱝ ᱟᱛᱳ ᱟᱹᱰᱤ ᱪᱮᱦᱨᱟ ᱜᱮ ᱪᱚᱞᱚᱛᱚᱜ ᱠᱟᱱ ᱛᱟᱦᱮᱸᱜᱼᱟ ᱟᱹᱰᱤ ᱪᱮᱦᱨᱟ ᱪᱟᱹᱞᱩᱜ ᱠᱟᱱ ᱛᱟᱦᱮᱸᱜᱼᱟ ᱢᱤᱫᱴᱷᱮᱱ ᱜᱮ ᱵᱚᱸᱜᱟ ᱵᱳᱨᱳ ᱦᱩᱭᱩᱜ ᱛᱟᱦᱮᱸᱜᱼᱟ ᱢᱤᱫᱴᱷᱮᱱ ᱢᱤᱫᱴᱟᱹᱝ ᱟᱠᱷᱲᱟ ᱨᱮᱜᱮ ᱮᱱᱮᱡ ᱥᱮᱨᱮᱧ ᱦᱩᱭᱩᱜ ᱠᱟᱱ ᱛᱟᱦᱮᱸᱜᱼᱟ ᱟᱹᱰᱤ ᱪᱮᱦᱨᱟ ᱜᱮ ᱨᱚᱲ ᱨᱚᱯᱚᱲ ᱯᱚᱴᱟᱯᱩᱴᱤ ᱛᱟᱦᱮᱸ ᱠᱟᱱᱟ ᱢᱮᱱᱠᱷᱟᱱ ᱟᱵᱚᱣᱟᱜ ᱵᱚᱸᱜᱟ ᱵᱳᱨᱳ ᱫᱷᱚᱨᱚᱢ ᱥᱮᱨᱣᱟ ᱨᱮᱱᱟᱝ ᱟᱹᱱ ᱟᱹᱨᱤ ᱠᱚ ᱤᱫᱤ ᱠᱟᱛᱮᱫ ᱟᱯᱱᱟᱨ ᱦᱩᱭᱱᱟ ᱢᱮᱱ ᱫᱚ ᱥᱚᱨᱦᱟᱭ ᱤᱫᱤ ᱠᱟᱛᱮᱫ ᱡᱮ ᱵᱟᱲᱟᱭ ᱢᱮᱱᱟᱜᱼᱟ ᱡᱮ ᱩᱱᱤᱥᱚ ᱥᱟᱛᱟᱛᱳᱨ ᱥᱟᱞ ᱵᱮᱛᱠᱩᱸᱫᱽᱨᱤ ᱰᱟᱺᱦᱤ ᱨᱮ ᱜᱚᱴᱟ ᱴᱷᱟᱹᱣᱠᱟᱹ ᱟᱠᱟᱱ ᱯᱩᱱᱤᱭᱟᱹ ᱯᱚᱛᱚᱱ ᱨᱮᱱ ᱦᱚᱲ ᱡᱟᱣᱨᱟ ᱠᱟᱛᱮᱫ ᱡᱮ ᱟᱵᱚᱣᱟᱜ ᱯᱟᱨᱟᱵᱽ ᱯᱩᱱᱟᱹᱭ ᱠᱚᱫᱚ ᱴᱷᱟᱹᱣᱠᱟᱹ ᱴᱷᱟᱹᱣᱠᱟ ᱢᱟᱦᱟ ᱢᱟᱹᱦᱤᱛ ᱨᱮ ᱦᱩᱭᱩᱜᱼᱟ ᱚᱱᱟ ᱤᱫᱤ ᱠᱟᱛᱮᱫ ᱢᱤᱫᱴᱟᱝ ᱥᱚᱨᱦᱟᱭ ᱥᱚᱨᱦᱟᱭ ᱫᱚ ᱥᱚᱨᱦᱟᱭ ᱵᱚᱸᱜᱟ ᱠᱩᱱᱟᱹᱢᱤ ᱨᱮᱵᱚᱱ ᱥᱚᱨᱦᱟᱭᱚᱜᱼᱟ ᱢᱮᱱᱛᱮ ᱠᱚ ᱢᱮᱱ ᱦᱚᱪᱚ ᱞᱮ ᱛᱟᱦᱮᱸᱜᱼᱟ ᱟᱫᱚ ᱚᱱᱟ ᱤᱫᱤ ᱠᱟᱛᱮᱫ ᱥᱚᱨᱦᱟᱭ ᱟᱨ ᱟᱢᱵᱟᱵᱟᱹᱥᱭᱟᱹ ᱟᱨ ᱠᱩᱱᱟᱹᱢᱤ ᱵᱷᱤᱛᱟᱹᱨ ᱨᱮᱱᱟᱜ ᱨᱮᱲᱟᱲ ᱨᱟᱯᱟᱪᱟᱜ ᱤᱫᱤ ᱠᱟᱛᱮᱫ ᱟᱞᱮ ᱟᱛᱳ ᱫᱚ ᱢᱤᱫ ᱟᱛᱳ ᱜᱮ ᱵᱟᱨ ᱦᱟᱹᱴᱤᱧ ᱨᱮ ᱦᱟᱹᱴᱤᱧ ᱟᱠᱟᱱᱟ ᱟᱫᱚ ᱚᱱᱟ ᱤᱫᱤ ᱠᱟᱛᱮᱫ ᱱᱚᱝᱠᱟᱱᱟᱜ ᱜᱷᱚᱴᱚᱱ ᱫᱚ ᱥᱩᱠ ᱫᱚ ᱵᱟᱝ ᱵᱩᱡᱷᱟᱹᱜ ᱠᱟᱱᱟ ᱟᱞᱮ ᱫᱚ ᱠᱩᱱᱟᱹᱢᱤ ᱨᱮᱞᱮ ᱥᱚᱨᱦᱟᱭᱜ ᱠᱟᱱᱟ ᱟᱨ ᱟᱨ ᱢᱤᱫ ᱫᱚᱲ ᱠᱚᱫᱚ ᱱᱟᱦᱟᱜ ᱟᱢᱵᱟᱵᱟᱹᱥᱭᱟᱹ ᱨᱮᱠᱚ ᱥᱚᱨᱦᱟᱭᱚᱜ ᱠᱟᱱᱟ ᱟᱫᱚ ᱚᱱᱟ ᱠᱚ ᱤᱫᱤ ᱠᱟᱛᱮᱫ ᱱᱚᱝᱠᱟ ᱫᱚ ᱵᱟᱝ ᱦᱩᱭᱩᱜᱼᱟ ᱟᱵᱚᱣᱟᱜ ᱚᱠᱟ ᱠᱟᱱᱟ ᱚᱱᱟ ᱦᱚᱨ ᱜᱮ ᱧᱮᱞ ᱩᱨᱩᱢ ᱠᱟᱛᱮᱫ ᱯᱟᱸᱡᱟ ᱨᱮᱱᱟᱜ ᱫᱚ ᱞᱮᱠ ᱠᱟᱱᱟ